ᱦᱮᱸ ᱦᱮᱞᱳ ᱟᱨ ᱤᱭᱟᱹ ᱱᱤᱛᱳᱜ ᱫᱚ ᱪᱮᱫ ᱞᱮᱠᱟ ᱢᱮᱱᱟᱜ ᱵᱮᱱᱟ ᱚᱻ ᱦᱚᱸ ᱟᱨ ᱨᱟᱱ ᱠᱚᱫᱚ ᱠᱟᱹᱢᱤᱭᱟᱠᱟᱫ ᱜᱮᱭᱟᱭ ᱥᱮ ᱦᱳᱭᱛᱚ ᱟᱨ ᱩᱱᱟᱹᱜ ᱥᱤᱛᱩᱝ ᱠᱟᱱᱟ ᱦᱳᱭ ᱩᱱᱟᱹᱜ ᱥᱤᱛᱩᱝ ᱠᱚᱨᱮ ᱟᱞᱚ ᱵᱤᱱ ᱩᱰᱩᱠᱚᱜᱼᱟ ᱟᱨ ᱦᱟᱨᱰᱼᱦᱟᱨᱰᱟᱜ ᱠᱚ ᱟᱞᱚ ᱵᱤᱱ ᱠᱟᱹᱢᱤᱭᱟ ᱮᱱᱠᱷᱟᱱ ᱜᱮ ᱱᱟᱦᱟᱸᱜ ᱵᱮᱱ ᱴᱷᱤᱠ ᱤᱫᱤᱜᱼᱟ ᱤᱭᱟᱹ ᱡᱚᱡᱚᱣᱟᱜ ᱠᱚᱫᱚ ᱟᱞᱚᱵᱤᱱ ᱡᱚᱢ ᱦᱟᱛᱟᱲᱟ ᱪᱮᱫᱟᱜ ᱥᱮ ᱩᱱᱟᱹᱜ ᱵᱤᱱ ᱞᱟᱸᱜᱟ ᱞᱮᱱᱟ ᱟᱨ ᱦᱳᱭ ᱢᱟᱱᱮ ᱵᱮᱥ ᱵᱮᱥᱚᱜ ᱢᱟᱢ ᱡᱚᱢ ᱜᱮᱭᱟ ᱦᱩᱱᱟᱹᱝ ᱟᱨ ᱱᱤᱛᱳᱜ ᱩᱱᱟᱹᱜ ᱞᱟᱸᱜᱟ ᱠᱟᱛᱮᱫ ᱨᱟᱱ ᱠᱚ ᱠᱟᱹᱢᱤ ᱤᱫᱤᱭᱮᱫᱼᱟᱭ ᱮᱱᱠᱷᱟᱱ ᱫᱚ ᱟᱞᱚᱵᱤᱱ ᱡᱚᱢ ᱦᱟᱛᱟᱲᱟ ᱚᱱᱟ ᱠᱚᱫᱚ ᱚᱱᱠᱟᱱᱟᱜ ᱡᱤᱱᱤᱥ ᱠᱚ ᱡᱚᱢ ᱵᱤᱱ ᱡᱟᱦᱟᱸ ᱦᱩᱭ ᱮᱱᱟ ᱡᱟᱦᱟᱸᱞᱮᱠᱟ ᱰᱟᱵ ᱠᱚ ᱤᱭᱟᱹ ᱠᱚ ᱚᱱᱟ ᱠᱚᱫᱚ ᱴᱷᱟᱱᱰᱟ ᱜᱮ ᱛᱟᱦᱮᱱᱟ ᱦᱳᱭ ᱯᱷᱚᱞ ᱠᱚ ᱦᱚᱨᱞᱤᱠᱥ ᱠᱚ ᱮᱱᱠᱷᱟᱱ ᱠᱟᱹᱴᱤᱡ ᱫᱟᱲᱮ ᱫᱷᱟᱨᱟ ᱵᱩᱡᱷᱟᱹᱜᱼᱟ ᱟᱨ ᱱᱤᱛᱳᱜ ᱥᱤᱛᱩᱝ ᱫᱤᱱ ᱥᱮ ᱢᱟᱱᱮ ᱵᱮᱥ ᱦᱚᱲ ᱜᱮ ᱞᱟᱸᱜᱟ ᱵᱩᱡᱷᱟᱹᱜ ᱠᱟᱱᱟ ᱮᱱᱠᱷᱟᱱ ᱟᱨ ᱩᱱᱟᱹᱜ ᱵᱮᱥ ᱤᱭᱟᱹ ᱨᱩᱜᱤ ᱦᱚᱲ ᱟᱨ ᱪᱮᱠᱟ ᱵᱟᱭ ᱵᱩᱡᱷᱟᱹᱣᱟ ᱩᱱᱤ ᱢᱟ ᱡᱟᱹᱥᱛᱤ ᱵᱩᱡᱷᱟᱹᱣᱟᱭ ᱟᱫᱚ ᱥᱤᱛᱩᱝ ᱠᱚᱨᱮ ᱡᱟᱹᱥᱛᱤ ᱟᱞᱚᱵᱤᱱ ᱩᱰᱩᱠᱚᱜᱼᱟ ᱨᱟᱱ ᱫᱚ ᱡᱚᱢ ᱦᱟᱛᱟᱲ ᱵᱤᱱ ᱜᱮ ᱱᱤᱡᱮ ᱛᱮᱜᱮ ᱦᱟᱸᱜ ᱴᱷᱤᱠᱟᱹ ᱤᱫᱤᱜᱼᱟ ᱦᱟᱸᱜ ᱟᱨᱚ ᱫᱚᱲᱦᱟ ᱪᱮᱠᱟᱯ ᱦᱩᱭᱩᱜᱼᱟ ᱟᱨ ᱦᱮᱡᱽ ᱤᱫᱤᱜ ᱫᱚ ᱱᱟᱜ ᱵᱤᱱ ᱟᱨ ᱧᱮᱞ ᱤᱫᱤᱭᱟᱵᱚᱱ ᱛᱤᱱᱟᱹᱜ ᱦᱳᱭ ᱪᱮᱠᱟᱯ ᱞᱮᱠᱷᱟᱱ ᱜᱮ ᱱᱟᱜ ᱴᱷᱤᱠᱟᱹᱜᱼᱟ ᱛᱤᱱᱟᱹᱜ ᱠᱚᱢᱟᱠᱟᱱᱟ ᱥᱮ ᱪᱮᱫᱞᱮᱠᱟ ᱜᱟᱱᱚᱜ ᱠᱟᱱᱟ ᱥᱮ ᱵᱟᱭ ᱜᱟᱱᱚᱜ ᱠᱟᱱᱟ ᱦᱳᱭ ᱟᱨ ᱪᱮᱫ ᱠᱚᱯᱮ ᱪᱤᱠᱟᱹ ᱵᱟᱲᱟᱭᱮᱫᱼᱟ ᱦᱳᱭ ᱛᱚ ᱦᱳᱭ ᱛᱚ ᱟᱨ ᱡᱚᱢ ᱠᱚᱫᱚ ᱛᱤᱱᱟᱹᱜ ᱫᱷᱟᱣ ᱵᱤᱱ ᱡᱚᱢᱮᱫᱼᱟ ᱫᱟᱠᱟ ᱠᱚ ᱦᱳᱭ ᱛᱚ ᱥᱤᱛᱩᱝ ᱛᱮ ᱱᱟᱜ ᱥᱤᱵᱤᱞ ᱵᱟᱭ ᱥᱤᱵᱤᱞᱟ ᱫᱟᱠᱟ ᱠᱚᱦᱚᱸ ᱤᱱᱠᱟᱹ ᱛᱮᱜᱮ ᱡᱚᱢ ᱵᱤᱱ ᱦᱳᱭ ᱦᱳᱭ ᱴᱷᱤᱠᱚᱜ ᱟᱵᱤᱱ ᱦᱟᱸᱜ ᱟᱨᱚ ᱟᱨᱦᱚᱸ ᱪᱮᱠᱟᱯ ᱞᱟᱹᱜᱤᱫ ᱛᱮ ᱱᱟᱦᱟᱸᱜ ᱦᱤᱡᱩᱜ ᱵᱤᱱ ᱥᱚᱢᱚᱭ ᱠᱚ ᱧᱟᱢ ᱠᱟᱛᱮᱱ ᱦᱳᱭ ᱱᱤᱛᱳᱜ ᱫᱚ ᱟᱹᱰᱤ ᱥᱤᱛᱩᱝ ᱠᱟᱱᱟ ᱥᱤᱛᱩᱝ ᱠᱚ ᱠᱟᱹᱴᱤᱡ ᱦᱳᱭ ᱦᱳᱭ ᱟᱬᱜᱟᱛ ᱫᱷᱟᱨᱟ ᱨᱮᱜᱮ ᱦᱳᱭ ᱴᱷᱤᱠᱜᱮᱭᱟ ᱛᱚᱵᱮ ᱴᱷᱤᱠ